ᱡᱷᱟᱲᱠᱷᱚᱸᱰ ᱨᱮ ᱢᱟᱱᱣᱟ ᱠᱚ ᱱᱤᱛᱳᱜ ᱟᱠᱚᱣᱟᱜ ᱦᱚᱲᱢᱚ ᱥᱟᱶᱟᱨ ᱥᱮᱵᱟ ᱧᱟᱢ ᱞᱟᱹᱜᱤᱫ ᱛᱮ ᱱᱮᱛᱚᱜ ᱟᱥᱚᱠᱟᱭᱛᱮ ᱥᱚᱨᱠᱟᱨ ᱴᱷᱮᱱᱜᱮ ᱟᱥᱨᱟᱭ ᱠᱚ ᱛᱟᱦᱮᱱ ᱠᱟᱱᱟ ᱟᱠᱚ ᱱᱤᱡᱮ ᱛᱮ ᱟᱠᱚᱣᱟᱜ ᱦᱚᱲᱢᱚ ᱪᱮᱫ ᱞᱮᱠᱟᱛᱮ ᱥᱟᱶᱟᱨ ᱛᱟᱦᱮᱱᱟ ᱚᱱᱟ ᱵᱟᱠᱚ ᱩᱭᱦᱟᱹᱨᱟ ᱢᱟᱱᱮ ᱟᱨ ᱢᱤᱫᱦᱚᱲ ᱴᱷᱮᱱ ᱠᱚ ᱵᱩᱡᱷᱟᱹᱣ ᱦᱚᱪᱚᱜᱼᱟ ᱡᱮ ᱱᱤᱡᱮᱨ ᱦᱚᱲᱢᱚ ᱪᱮᱫ ᱞᱮᱠᱟ ᱥᱟᱶᱟᱨᱛᱮ ᱛᱟᱦᱮᱱ ᱫᱚᱨᱠᱟᱨᱟ ᱚᱱᱟ ᱞᱟᱹᱜᱤᱫᱛᱮ ᱟᱠᱚ ᱵᱩᱡᱷᱟᱹᱣ ᱠᱚ ᱨᱮᱦᱚᱸ ᱩᱱᱠᱩ ᱩᱱᱟᱹᱜ ᱞᱚᱜᱚᱱ ᱚᱱᱟ ᱵᱟᱠᱚ ᱵᱩᱡᱽ ᱧᱟᱢᱟ ᱚᱱᱟ ᱞᱟᱹᱜᱤᱫᱛᱮ ᱟᱠᱚ ᱟᱨ ᱢᱤᱫ ᱦᱚᱲᱴᱷᱮᱱ ᱚᱱᱟ ᱵᱩᱡᱷᱟᱹᱣ ᱠᱟᱛᱮ ᱨᱮᱦᱚᱸ ᱩᱱᱠᱩ ᱞᱚᱜᱚᱱ ᱵᱟᱠᱚ ᱵᱩᱡᱷᱟᱹᱣ ᱜᱚᱫᱟ ᱟᱫᱚ ᱱᱤᱚᱛᱳᱜ ᱱᱤᱛᱳᱜ ᱥᱟᱢᱟᱝᱨᱮ ᱡᱟᱦᱟᱸ ᱪᱮᱞᱮᱧᱡᱽ ᱢᱮᱱᱟᱜᱼᱟ ᱡᱟᱦᱟᱸ ᱮᱴᱠᱮᱴᱚᱬᱮ ᱢᱮᱱᱟᱜᱼᱟ ᱚᱟᱱᱟᱫᱚ ᱱᱤᱛᱳᱜ ᱵᱮᱥ ᱵᱩᱡᱷᱟᱹᱣ ᱠᱚ ᱨᱮᱦᱚᱸ ᱩᱱᱠᱩ ᱚᱱᱟ ᱵᱮᱥ ᱠᱟᱱᱟ ᱥᱮ ᱵᱟᱝ ᱠᱟᱱᱟ ᱢᱮᱱᱛᱮ ᱩᱱᱟᱹᱜ ᱞᱚᱜᱚᱱ ᱵᱟᱠᱚ ᱵᱩᱡᱷᱟᱹᱣ ᱜᱚᱫᱟ ᱟᱫᱚ ᱟᱠᱚᱣᱟᱜ ᱦᱚᱲᱢᱚ ᱥᱟᱶᱟᱨ ᱞᱟᱹᱜᱤᱫ ᱛᱮ ᱟᱠᱚᱣᱟᱜ ᱦᱚᱲᱢᱚ ᱱᱟᱯᱟᱭ ᱥᱮ ᱥᱟᱶᱟᱨᱛᱮ ᱛᱟᱦᱮᱱ ᱞᱟᱹᱜᱤᱫ ᱛᱮ ᱩᱱᱠᱩ ᱢᱤᱫ ᱥᱮᱪᱮᱫ ᱟᱠᱟᱱ ᱦᱚᱲᱴᱷᱮᱱ ᱠᱷᱚᱱ ᱡᱟᱦᱟᱸ ᱜᱮᱭᱟᱱ ᱠᱚ ᱧᱟᱢᱟ ᱡᱟ ᱜᱮᱭᱟᱱ ᱠᱚ ᱮᱢᱟᱦᱟᱠᱚᱣᱟ ᱩᱱᱠᱩ ᱡᱟᱦᱟᱭ ᱵᱟᱠᱚ ᱥᱮᱪᱮᱫ ᱟᱠᱟᱱ ᱦᱚᱲ ᱠᱚ ᱜᱮᱭᱟᱱ ᱠᱚ ᱟᱸᱡᱚᱢᱟ ᱮᱱᱠᱷᱟᱱ ᱚᱱᱟ ᱥᱮᱪᱮᱫ ᱜᱮᱭᱟᱱ ᱠᱚ ᱧᱟᱢᱟ ᱮᱱᱠᱷᱟᱥᱱ ᱩᱱᱠᱩ ᱫᱚᱢᱮ ᱞᱚᱜᱚᱱ ᱫᱚ ᱵᱟᱠᱚ ᱵᱩᱡᱷᱟᱹᱣᱟ ᱢᱟᱱᱮ ᱵᱟᱹᱲᱤᱡ ᱡᱤᱱᱤᱥ ᱟᱯᱱᱟᱨ ᱫᱚ ᱟᱞᱜᱟ ᱜᱮᱭᱟ ᱵᱮᱥ ᱡᱤᱱᱤᱥ ᱟᱯᱱᱟᱨ ᱫᱚ ᱟᱸᱴ ᱜᱮᱭᱟ ᱡᱚᱠᱷᱚᱱ ᱵᱩᱜᱤ ᱰᱟᱦᱟᱨᱛᱮ ᱛᱟᱲᱟᱢ ᱢᱟᱭ ᱥᱮ ᱟᱸᱡᱚᱢ ᱢᱟᱭ ᱢᱮᱱᱛᱮ ᱞᱟᱜᱤᱫᱛᱮ ᱡᱟᱦᱟᱸ ᱥᱮᱪᱮᱫ ᱜᱮᱭᱟᱱ ᱠᱚ ᱮᱢᱟᱣ ᱠᱚ ᱠᱟᱱᱟ ᱡᱮ ᱦᱚᱲᱢᱚ ᱡᱤᱣᱤ ᱡᱟᱛᱤ ᱡᱮ ᱱᱤᱥᱟᱹ ᱠᱚ ᱟᱞᱚᱢ ᱧᱩᱭᱟ ᱥᱮ ᱯᱟᱹᱨᱣᱟᱹ ᱠᱚ ᱟᱞᱚᱢ ᱧᱩᱭᱟ ᱥᱤᱠᱨᱮᱴ ᱯᱩᱸᱜᱤ ᱠᱚ ᱟᱞᱚᱢ ᱵᱮᱵᱚᱦᱟᱨᱟ ᱢᱮᱱ ᱞᱮᱠᱟᱱᱟᱜ ᱮᱢᱟᱱ ᱟᱭᱢᱟ ᱜᱚᱴᱟᱝ ᱡᱟᱦᱟᱸ ᱠᱟᱛᱷᱟ ᱛᱟᱦᱮᱱᱟ ᱵᱩᱡᱷᱟᱹᱣ ᱠᱚ ᱨᱮᱭᱟᱜ ᱚᱱᱟ ᱢᱟᱹᱱᱢᱤ ᱞᱚᱜᱚᱱ ᱫᱷᱟᱨᱟ ᱵᱟᱠᱚ ᱵᱩᱡᱷᱟᱹᱣ ᱵᱩᱡᱷᱟᱹᱣ ᱜᱚᱫᱟ ᱚᱱᱟ ᱵᱩᱡᱷᱟᱹᱣ ᱠᱟᱛᱮ ᱨᱮᱦᱚᱸ ᱞᱚᱜᱚᱱ ᱢᱟᱱᱮ ᱠᱟᱹᱢᱤᱨᱮ ᱵᱟᱠᱚ ᱞᱟᱜᱟᱣ ᱜᱚᱫᱟ ᱟᱫᱚ ᱱᱚᱣᱟ ᱢᱤᱫᱴᱮᱡ ᱮᱴᱠᱮᱴᱚᱬᱮ ᱧᱮᱞᱚᱜ ᱠᱟᱱᱟ ᱢᱤᱫᱴᱟᱝ ᱪᱮᱞᱮᱸᱡᱽ ᱛᱟᱦᱮᱱ ᱠᱟᱱᱟ ᱚᱱᱟᱜᱮ ᱟᱹᱰᱤᱢᱟᱨᱟᱝ ᱥᱟᱢᱟᱝᱨᱮ ᱢᱮᱱᱟᱜᱼᱟ ᱱᱤᱛᱳᱜ ᱡᱷᱟᱲᱠᱷᱚᱸᱰ ᱨᱮᱫᱚ ᱡᱟᱹᱥᱛᱤ ᱠᱟᱭᱛᱮ ᱱᱚᱣᱟ ᱦᱟᱺᱰᱤ ᱯᱟᱹᱨᱣᱟᱹ ᱱᱤᱥᱟᱹᱜᱮ ᱡᱟᱹᱥᱛᱤ ᱠᱚ ᱵᱮᱵᱚᱦᱟᱨᱮᱫᱟ ᱚᱱᱟ ᱤᱭᱟᱹᱛᱮ ᱱᱤᱛᱚᱜ ᱩᱱᱠᱩ ᱪᱮᱛᱟᱱᱨᱮ ᱡᱟᱦᱟᱱᱟᱜ ᱩᱛᱱᱟᱹᱣ ᱦᱚᱸ ᱵᱟᱭ ᱩᱛᱱᱟᱹᱣ ᱠᱟᱱᱟ ᱮᱱᱠᱷᱟᱱ ᱱᱚᱜ ᱱᱟᱜᱮ ᱡᱚᱛᱚᱠᱷᱚᱱ ᱢᱟᱲᱟᱝ ᱪᱮᱞᱮᱡᱽ ᱫᱚ ᱠᱟᱱᱟ ᱡᱮ ᱩᱱᱠᱩ ᱦᱚᱲᱢᱚ ᱡᱤᱣᱤ ᱡᱟᱹᱛᱤ ᱱᱟᱯᱟᱭ ᱛᱮ ᱛᱟᱦᱮᱱ ᱞᱟᱹᱜᱤᱫ ᱛᱮ ᱪᱮᱫ ᱦᱩᱭᱩᱜ ᱫᱚᱨᱠᱟᱨ ᱠᱟᱱᱟ ᱚᱱᱟ ᱚᱱᱠᱟᱱᱟᱜ ᱜᱮ ᱛᱟᱲᱟᱢ ᱫᱚᱨᱠᱟᱨ